ᱥᱮᱪᱮᱫ ᱞᱟᱹᱭ ᱛᱮᱫᱚ ᱥᱤᱠᱠᱷᱟ ᱯᱨᱚᱛᱤᱥᱴᱷᱟᱱ ᱠᱚᱨᱢᱚ ᱥᱚᱝᱥᱛᱷᱟᱱ ᱠᱚᱨᱮ ᱠᱟᱹᱢᱤ ᱧᱟᱢᱚᱜᱼᱟ ᱟᱨ ᱥᱟᱶᱛᱟᱠᱤᱭᱟᱹ ᱨᱮᱭᱟᱜ ᱦᱚᱨᱟ ᱨᱮ ᱡᱷᱟᱲᱜᱨᱟᱢ ᱦᱚᱱᱚᱛ ᱨᱮ ᱛᱤᱨᱞᱟᱹ ᱠᱚ ᱥᱟᱢᱟᱝ ᱨᱮ ᱢᱩᱬᱩᱛ ᱪᱮᱞᱮᱧᱡ ᱱᱚᱣᱟ ᱫᱚ ᱚᱨᱟᱥᱚᱨᱟ ᱠᱚᱲᱟ ᱜᱤᱫᱽᱨᱟᱹ ᱥᱟᱶ ᱠᱩᱲᱤ ᱜᱤᱫᱽᱨᱟᱹ ᱥᱮ ᱟᱹᱭᱩ ᱦᱚᱲ ᱠᱚ ᱥᱟᱶ ᱵᱟᱵᱟ ᱦᱚᱲ ᱠᱚᱣᱟᱜ ᱢᱤᱫᱴᱤᱱ ᱠᱟᱹᱢᱤ ᱨᱟᱪᱟᱜ ᱫᱚ ᱵᱟᱝ ᱚᱱᱟ ᱫᱚ ᱦᱮᱯᱨᱟᱣ ᱚᱝᱠᱟ ᱞᱮᱠᱟᱱᱟᱜ ᱢᱤᱫᱴᱤᱱ ᱵᱩᱡᱷᱟᱹᱣᱛᱮ ᱱᱤᱭᱟᱹᱜᱤᱧ ᱞᱟᱹᱭᱟ ᱱᱚᱸᱰᱮ ᱩᱱᱟᱹᱜ ᱠᱩᱲᱤ ᱦᱚᱯᱚᱱ ᱠᱚᱲᱟ ᱦᱚᱯᱚᱱ ᱥᱮ ᱟᱭᱚ ᱦᱚᱲ ᱵᱟᱵᱟ ᱦᱚᱲ ᱠᱚ ᱛᱟᱞᱟ ᱨᱮ ᱩᱱᱟᱹᱜ ᱯᱷᱟᱨᱟᱠ ᱫᱚ ᱵᱟᱹᱱᱩᱜᱼᱟ ᱦᱮᱸ ᱢᱤᱫ ᱥᱚᱢᱚᱭ ᱫᱚ ᱛᱟᱦᱮᱸᱠᱟᱱ ᱜᱮᱭᱟ ᱟᱨ ᱥᱤᱠᱠᱷᱟ ᱨᱮᱱᱟᱜ ᱵᱮᱯᱟᱨ ᱨᱮᱦᱚᱸ ᱤᱥᱠᱩᱞ ᱠᱚᱞᱮᱡᱽ ᱠᱚᱨᱮ ᱵᱷᱟᱹᱜᱤ ᱜᱮ ᱱᱤᱛᱳᱜ ᱫᱚ ᱡᱚᱛᱚ ᱠᱚ ᱯᱟᱲᱦᱟᱣᱚᱜ ᱠᱟᱱᱟ ᱟᱨ ᱚᱨᱟᱥᱚᱨᱟ ᱜᱮᱠᱚ ᱠᱩᱲᱤ ᱜᱤᱫᱽᱨᱟᱹ ᱠᱚᱲᱟ ᱜᱤᱫᱽᱨᱟᱹ ᱠᱚ ᱯᱟᱲᱦᱟᱜ ᱠᱟᱱᱟ ᱟᱨ ᱵᱤᱫᱷᱚᱵᱟ ᱵᱤᱫᱷᱚᱵᱟᱫᱮᱨ ᱥᱟᱛᱷᱮ ᱫᱩᱨᱼᱵᱮᱵᱚᱦᱟᱨ ᱱᱩᱠᱩ ᱡᱟᱦᱟᱸᱭ ᱨᱟᱺᱰᱤ ᱟᱭᱚ ᱦᱚᱲ ᱠᱚ ᱩᱱᱠᱩ ᱥᱟᱞᱟᱜ ᱫᱩᱨᱼᱵᱮᱵᱚᱦᱟᱨ ᱚᱱᱠᱟ ᱠᱚᱢ ᱵᱤᱥᱤ ᱫᱚ ᱚᱠᱟ ᱠᱚᱨᱮ ᱦᱩᱭᱩᱜ ᱠᱟᱱ ᱜᱮᱭᱟ ᱜᱚᱴᱟ ᱡᱷᱟᱲᱜᱨᱟᱢ ᱦᱚᱱᱚᱛ ᱨᱮᱱᱟᱜ ᱡᱟᱭᱜᱟ ᱫᱚ ᱛᱚ ᱮᱱᱛᱮ ᱨᱮᱦᱚᱸ ᱟᱵᱚ ᱥᱟᱶᱛᱟ ᱛᱟᱞᱟ ᱨᱮᱫᱚ ᱚᱱᱠᱟ ᱞᱮᱠᱟᱱᱟᱜ ᱫᱚ ᱫᱩᱨᱼᱵᱮᱵᱚᱦᱟᱨ ᱫᱚ ᱵᱟᱹᱱᱩᱜ ᱞᱮᱠᱟ ᱜᱮ ᱤᱧᱟᱹᱜ ᱵᱟᱰᱟᱭ